ᱵᱤᱵᱷᱤᱱᱱᱚ ᱤᱱᱴᱟᱨᱱᱮᱴ ᱥᱮ ᱵᱤᱵᱷᱤᱱᱱᱚ ᱜᱮᱢ ᱢᱟᱱᱮ ᱜᱤᱫᱽᱨᱟᱹ ᱠᱚᱣᱟᱜ ᱵᱨᱮᱱ ᱵᱟᱹᱲᱤᱡ ᱟᱠᱟᱫᱟ ᱡᱮᱢᱚᱱ ᱵᱤᱵᱷᱤᱱᱱᱚ ᱨᱚᱠᱚᱢ ᱜᱮᱢ ᱩᱰᱩᱠ ᱟᱠᱟᱱ ᱠᱷᱟᱹᱛᱤᱨᱟᱜᱛᱮ ᱜᱤᱫᱽᱨᱟᱹ ᱠᱚᱣᱟᱜ ᱟᱭᱢᱟ ᱨᱚᱠᱚᱢ ᱵᱨᱮᱱ ᱨᱮᱭᱟᱜ ᱮᱯᱷᱮᱠᱴ ᱯᱟᱲᱟᱣᱚᱜ ᱠᱟᱱᱟ ᱥᱮᱠᱚ ᱵᱨᱮᱱ ᱟᱨᱠᱤ ᱵᱟᱭ ᱠᱟᱹᱢᱤᱭᱮᱫᱠᱟᱱ ᱛᱟᱠᱚᱣᱟᱭ ᱜᱮᱢᱨᱮ ᱵᱟᱹᱲᱛᱤ ᱥᱚᱢᱚᱭ ᱠᱚ ᱠᱟᱴᱟᱣᱮᱫᱟ ᱚᱞᱚᱜᱼᱯᱟᱲᱦᱟᱣ ᱵᱟᱫᱽ ᱠᱟᱛᱮᱫ ᱜᱮᱢᱜᱮ ᱢᱟᱱᱮᱠᱚ ᱞᱟᱹᱠᱛᱤᱠᱚ ᱦᱩᱫᱤᱥᱟᱜ ᱠᱟᱱᱟ ᱥᱮ ᱜᱮᱢ ᱠᱷᱟᱹᱛᱤᱨᱟᱜᱛᱮ ᱤᱱᱴᱟᱨᱱᱮᱴᱟᱜ ᱯᱚᱨᱤᱥᱮᱵᱟ ᱜᱮᱢ ᱠᱷᱟᱹᱛᱤᱨᱟᱜᱛᱮ ᱵᱤᱵᱷᱤᱱᱱᱚ ᱨᱚᱠᱚᱢ ᱢᱤᱫᱥᱚᱢᱚᱭ ᱜᱮᱢ ᱠᱷᱟᱹᱛᱤᱨᱟᱜᱛᱮ ᱜᱤᱫᱽᱨᱟᱹᱠᱚᱠᱚ ᱜᱚᱡᱚᱜᱠᱟᱱ ᱛᱮᱦᱮᱸᱜᱼᱟ ᱥᱮ ᱟᱨᱦᱚᱸ ᱟᱭᱢᱟᱛᱮᱭᱟᱜ ᱟᱭᱢᱟ ᱨᱚᱠᱚᱢ ᱢᱮᱱᱟᱜᱼᱟ